ᱟᱞᱮ ᱟᱛᱳ ᱫᱚ ᱠᱟᱱᱟ ᱥᱤᱡᱩᱣᱟ ᱟᱨ ᱥᱩᱨ ᱨᱮᱫᱚ ᱥᱚᱫᱚᱨ ᱢᱮᱱᱟᱜᱼᱟ ᱚᱱᱟ ᱨᱮᱫᱚ ᱟᱹᱰᱤᱜᱟᱱ ᱦᱚᱲ ᱠᱚ ᱞᱟᱜᱟᱣ ᱠᱚᱜᱼᱟ ᱟᱨ ᱨᱩᱣᱟᱹᱜ ᱠᱟᱱᱟᱭ ᱪᱟᱦᱮ ᱵᱚᱦᱚᱜ ᱦᱟᱥᱩᱭ ᱠᱟᱱᱟ ᱞᱟᱡ ᱦᱟᱥᱩᱭ ᱠᱟᱱᱟ ᱡᱚᱛᱚ ᱞᱮᱠᱟᱱ ᱡᱚᱛᱚ ᱞᱮᱠᱟᱱ ᱦᱚᱲᱠᱚ ᱠᱚ ᱞᱟᱜᱟᱣ ᱠᱚᱜᱼᱟ ᱟᱫᱚᱻ ᱞᱟᱦᱟᱨᱮᱱ ᱦᱚᱲ ᱫᱚ ᱞᱟᱦᱟ ᱨᱮᱜᱮ ᱧᱩᱛᱩᱢ ᱠᱚ ᱚᱞ ᱠᱟᱜᱼᱟ ᱛᱟᱭᱱᱚᱢ ᱨᱮᱱ ᱦᱚᱲᱫᱚ ᱛᱟᱭᱱᱚᱢ ᱛᱮᱜᱮ ᱤᱭᱟᱹ ᱧᱩᱛᱩᱢ ᱠᱚ ᱚᱞ ᱠᱟᱜᱼᱟ ᱟᱫᱚ ᱫᱩᱲᱩᱵ ᱠᱚᱜ ᱢᱮ ᱡᱤᱨᱟᱹᱣ ᱠᱚᱜ ᱢᱮ ᱡᱟᱦᱟᱸᱭᱟᱜ ᱦᱩᱭᱩᱜᱼᱟ ᱩᱱᱤ ᱫᱚ ᱟᱫᱮᱨ ᱠᱮᱫᱮᱜᱮ ᱟᱨ ᱡᱟᱦᱟᱸᱭ ᱰᱷᱮᱨ ᱜᱮ ᱛᱟᱵᱤᱭᱚᱛ ᱠᱷᱟᱨᱟᱯᱚᱜᱼᱟ ᱛᱚ ᱜᱟᱢᱪᱷᱟᱛᱮ ᱴᱩᱴᱩᱨᱤ ᱠᱟᱛᱮᱫ ᱫᱩᱲᱩᱵ ᱠᱚᱜ ᱢᱮ ᱟᱨ ᱡᱟᱦᱟᱸᱭ ᱦᱚᱵᱚᱨ ᱜᱤᱫᱽᱨᱟᱹ ᱫᱚ ᱦᱚᱵᱚᱨᱠᱟᱭ ᱢᱮ ᱟᱨ ᱚᱱᱟᱜᱮᱧ ᱢᱮᱱᱮᱫᱟ ᱤᱱᱟᱹᱜ ᱠᱚᱥᱴᱚ ᱨᱮ ᱡᱩᱫᱤ ᱟᱨᱦᱚᱸ ᱥᱩᱨ ᱨᱮ ᱵᱮᱱᱟᱜᱼᱟ ᱰᱟᱠᱴᱚᱨ ᱠᱚᱠᱚ ᱛᱟᱦᱮᱱᱟ ᱛᱳ ᱟᱹᱰᱤ ᱢᱚᱡᱽ ᱛᱟᱦᱮᱸ ᱞᱮᱱᱟ ᱤᱱᱟᱹᱜ ᱛᱟᱵᱤᱭᱚᱛ ᱠᱷᱟᱨᱟᱯ ᱠᱚ ᱠᱚᱫᱚ ᱡᱚᱞᱫᱤ ᱠᱚ ᱟᱫᱮᱨ ᱠᱮᱠᱚ ᱠᱮᱭᱟ ᱟᱨ ᱠᱚ ᱠᱮᱠᱚ ᱠᱮᱭᱟ ᱛᱳ ᱚᱱᱟᱜᱮᱧ ᱢᱮᱱᱮᱫᱟ ᱡᱮᱭᱥᱮ ᱱᱤᱱᱟᱹᱜ ᱠᱚᱥᱴᱚ ᱦᱩᱭᱩᱜ ᱠᱟᱱᱟ ᱚᱱᱟ ᱫᱚ ᱟᱨᱚ ᱫᱚᱨᱠᱟᱨ ᱟᱨ ᱡᱚᱞᱫᱤ ᱦᱩᱭᱩᱜ ᱫᱚᱨᱠᱟᱨ ᱛᱚ ᱚᱱᱟᱜᱮ ᱤᱧᱫᱩᱧ ᱢᱮᱱ ᱮᱫᱟ ᱫᱚᱢᱮ ᱠᱚᱥᱴᱚ ᱦᱩᱭᱩᱜ ᱠᱟᱱᱟ ᱫᱤᱠᱠᱟᱛ ᱜᱮ ᱟᱨ ᱡᱟᱞᱫᱤᱛᱮ ᱵᱟᱢ ᱮᱭᱟ ᱛᱳ ᱩᱱᱤᱫᱚ ᱟᱨ ᱡᱟᱫᱟ ᱛᱟᱵᱤᱭᱚᱛ ᱠᱷᱟᱨᱟᱯ ᱮᱱ ᱜᱮ ᱨᱮᱫᱚ ᱠᱚ ᱢᱮᱱᱟ ᱦᱮᱸ ᱱᱤᱱᱟᱹᱜ ᱛᱟᱵᱤᱭᱚᱛ ᱠᱷᱟᱨᱟᱯ ᱠᱟᱛᱮᱢ ᱟᱹᱜᱩ ᱠᱮᱫᱮᱭᱟ ᱛᱳ ᱪᱮᱠᱟᱭᱟᱢ ᱨᱮ ᱛᱤᱸᱜᱩᱼᱛᱤᱸᱜᱩ ᱛᱮᱜᱮ ᱡᱟᱫᱟ ᱛᱟᱵᱤᱭᱚᱛ ᱠᱷᱟᱨᱟᱯᱚᱜᱼᱟ ᱛᱳᱻ ᱚᱱᱟ ᱫᱚ ᱚᱠᱚᱭᱮᱢ ᱢᱮᱱ ᱫᱟᱲᱮᱭᱟᱭᱟ ᱰᱟᱠᱴᱚᱨ ᱦᱚᱸ ᱵᱟᱢ ᱢᱮᱱ ᱫᱟᱲᱮᱭᱟᱜᱼᱟ ᱟᱯᱱᱟᱨᱮᱢ ᱵᱩᱡᱟ ᱠᱤ ᱱᱤᱱᱟᱹᱜ ᱜᱷᱟᱱᱴᱟ ᱠᱷᱚᱱᱟᱜ ᱫᱩᱲᱩᱵ ᱠᱟᱛᱮᱫ ᱢᱤᱱᱟᱹᱧᱟ ᱚᱱᱟᱛᱮ ᱚᱱᱟᱛᱮ ᱱᱤᱭᱟᱹᱜᱮ ᱤᱧᱫᱚᱧ ᱢᱮᱱᱮᱫᱟ ᱠᱤ ᱰᱟᱠᱴᱚᱨ ᱟᱨ ᱛᱷᱚᱲᱟ ᱦᱩᱭᱩᱜ ᱫᱚᱨᱠᱟᱨ